ᱦᱮᱞᱳ

ᱚᱠᱚᱭ ᱨᱚᱵᱤᱱᱫᱨᱚ ᱥᱚᱨᱮᱱᱵᱤᱱ ᱞᱟᱹᱭᱮᱫᱼᱟ ᱦᱮᱸ ᱦᱮᱸ ᱰᱟᱠᱛᱟᱨ ᱚᱲᱟᱜ ᱨᱮ ᱞᱟᱜᱟᱣ ᱠᱟᱱᱟ ᱟᱫᱚ ᱟᱹᱵᱤᱱᱟᱜ ᱚᱱᱟ ᱨᱳᱜᱽ ᱠᱟᱹᱡ ᱵᱤᱱ ᱞᱟᱹᱣ ᱞᱮᱠᱷᱟᱱ ᱱᱟᱯᱟᱭᱠᱚᱜᱼᱟ ᱪᱮᱫ ᱞᱮᱠᱟᱱ ᱟᱡᱟᱨ ᱠᱟᱱᱟ ᱟᱪᱪᱷᱟ ᱟᱪᱪᱷᱟ ᱚᱻ ᱚᱻ ᱚᱻ ᱜᱚᱢᱠᱮ ᱟᱭᱩᱥᱢᱟᱱ ᱠᱟᱨᱰ ᱨᱮᱱᱟᱜ ᱯᱷᱮᱥᱤᱞᱤᱴᱤ ᱞᱮᱠᱟᱛᱮ ᱚᱱᱟᱠᱚ ᱧᱟᱢᱚᱜᱠᱟᱱ ᱜᱮᱭᱟ ᱦᱮᱸᱥᱮ ᱟᱨ ᱚᱱᱟ ᱟᱭᱩᱥᱢᱟᱱ ᱠᱟᱨᱰ ᱨᱮᱱᱟᱜ ᱯᱷᱟᱭᱫᱟ ᱟᱹᱰᱤᱜᱟᱱ ᱦᱚᱲᱠᱚ ᱦᱟᱛᱟᱣᱮᱫ ᱜᱮᱭᱟ ᱟᱹᱞᱤᱧᱟᱜ ᱱᱚᱣᱟ ᱦᱚᱜᱼᱚᱭ ᱦᱟᱸᱜ ᱨᱟᱱ ᱦᱩᱭᱩᱜᱠᱟᱱ ᱜᱮᱭᱟ ᱨᱟᱱᱮᱫ ᱠᱚᱜᱮᱭᱟᱞᱤᱧ ᱱᱚᱣᱟ ᱨᱮᱱᱟᱜ ᱯᱷᱮᱥᱟᱞᱤᱴᱤᱞᱤᱧ ᱮᱢᱟ ᱟᱠᱚᱠᱟᱱ ᱜᱮᱭᱟ ᱟᱨᱠᱚ ᱧᱟᱢᱮᱫ ᱜᱮᱭᱟ ᱟᱹᱞᱤᱧ ᱴᱷᱮᱱ ᱦᱮᱸ ᱚᱱᱟᱠᱚᱦᱚᱸ ᱦᱩᱭᱩᱜᱠᱟᱱ ᱜᱮᱭᱟ ᱮᱠᱥᱼᱨᱮ ᱠᱚ ᱚᱱᱟ ᱞᱟᱹᱜᱤᱫᱛᱮ ᱮᱥᱯᱮᱥᱟᱞᱤᱴᱞᱤᱧ ᱫᱚᱦᱚᱣ ᱟᱠᱟᱫ ᱠᱚᱣᱟ ᱚᱱᱟ ᱞᱟᱹᱜᱤᱫᱦᱚᱸ ᱢᱮᱱᱟᱜ ᱠᱚᱣᱟ ᱰᱟᱠᱛᱟᱨᱠᱚ ᱮᱥᱯᱮᱥᱟᱞ ᱦᱮᱸ ᱦᱮᱸ ᱦᱳᱭ ᱚᱱᱟᱠᱚᱫᱚ ᱫᱮᱨᱤᱜ ᱜᱮᱭᱟ ᱟᱫᱚ ᱮᱢᱵᱩᱞᱮᱱᱥ ᱠᱚᱦᱚᱸ ᱢᱮᱱᱟᱜ ᱜᱮᱭᱟ ᱚᱱᱟ ᱠᱚᱦᱚᱸ ᱠᱳᱱᱳ ᱚᱥᱩᱵᱤᱫᱷᱟᱫᱚ ᱵᱟᱹᱱᱩᱜᱼᱟ ᱦᱮᱸ ᱥᱮ ᱪᱮᱫᱟᱜ ᱥᱮ ᱱᱚᱰᱮ ᱟᱹᱰᱤ ᱪᱮᱫᱟᱜ ᱵᱟᱝ ᱚᱱᱛᱮᱫᱚ ᱚᱱᱮ ᱫᱚ ᱦᱟᱸᱜ ᱚᱱᱠᱟ ᱟᱯᱮᱥᱮᱫ ᱫᱚ ᱜᱟᱹᱰᱤ ᱠᱚᱦᱚᱸ ᱵᱟᱝ ᱪᱟᱞᱟᱜᱼᱟ ᱥᱮ ᱟᱨ ᱱᱚᱣᱟ ᱡᱮᱢᱚᱱ ᱟᱞᱮ ᱴᱷᱮᱱ ᱡᱟᱦᱟᱸ ᱮᱢᱵᱩᱞᱮᱱᱥ ᱜᱟᱹᱰᱤᱠᱚ ᱢᱮᱱᱟᱜᱼᱟ ᱱᱚᱣᱟ ᱠᱚᱫᱚ ᱟᱞᱮᱞᱮ ᱵᱷᱮᱡᱟ ᱞᱮᱠᱷᱟᱱᱜᱮ ᱢᱟᱱᱮ ᱪᱟᱞᱟᱜᱼᱟ ᱦᱮᱸ ᱱᱚᱰᱮ ᱟᱞᱮ ᱱᱚᱣᱟ ᱦᱚᱥᱯᱤᱴᱟᱞᱨᱮ ᱵᱞᱟᱰ ᱥᱮ ᱢᱟᱭᱟᱢ ᱚᱻ ᱚᱱᱟ ᱠᱚᱦᱚᱸᱞᱮ ᱫᱚᱦᱚᱣ ᱟᱠᱟᱫ ᱜᱮᱭᱟ ᱚᱱᱟᱠᱚᱦᱚᱸ ᱚᱱᱠᱟ ᱡᱟᱦᱟᱸᱭᱠᱚ ᱢᱟᱭᱟᱢᱠᱚ ᱫᱚᱨᱠᱟᱨᱚᱜᱼᱟ ᱩᱱᱠᱩᱠᱚᱞᱮ ᱮᱢᱟ ᱟᱠᱚᱠᱟᱱ ᱜᱮᱭᱟ ᱪᱟᱲᱦᱟᱣ ᱟᱠᱚᱠᱟᱱ ᱜᱮᱭᱟᱞᱮ ᱚᱱᱟ ᱨᱮᱱᱟᱜᱦᱚᱸ ᱠᱳᱱᱳ ᱯᱨᱚᱵᱞᱮᱢ ᱜᱮ ᱵᱟᱝ ᱦᱩᱭᱩᱜᱼᱟ ᱚᱠᱟ ᱪᱮᱫᱞᱤᱧ ᱞᱟᱹᱭᱟ ᱨᱟᱸᱪᱤ ᱥᱮ ᱠᱳᱞᱠᱟᱛᱟ ᱱᱚᱝᱠᱟᱫᱚ ᱵᱟᱝ ᱪᱟᱞᱟᱜ ᱦᱩᱭᱩᱜᱼᱟ ᱥᱟᱺᱜᱤᱧ ᱠᱚᱫᱚ ᱟᱞᱮ ᱴᱷᱮᱱᱜᱮ ᱢᱮᱱᱟᱜ ᱜᱮᱭᱟ ᱚᱱᱟ ᱠᱚᱫᱚᱞᱮ ᱡᱚᱛᱚ ᱦᱮᱸ ᱦᱮᱸ ᱚᱱᱠᱟᱫᱚ ᱡᱚᱛᱚ ᱨᱚᱠᱚᱢ ᱯᱷᱮᱥᱤᱞᱤᱴᱤ ᱜᱮ ᱢᱮᱱᱟᱜᱼᱟ ᱱᱚᱰᱮ ᱡᱚᱛᱚ ᱨᱚᱠᱚᱢ ᱰᱟᱠᱛᱟᱨᱠᱚᱜᱮ ᱢᱮᱱᱟᱜ ᱠᱚᱣᱟ ᱢᱮᱫ ᱰᱟᱠᱛᱟᱨᱦᱚᱸ ᱢᱮᱱᱟᱜ ᱠᱚᱣᱟ ᱟᱨ ᱱᱚᱣᱟ ᱞᱤᱵᱟᱨᱠᱚ ᱮᱢᱟᱱᱠᱚ ᱜᱚᱨᱚᱢᱚᱜᱼᱟ ᱪᱤᱠᱟᱹᱜᱼᱟ ᱥᱮ ᱱᱚᱣᱟᱠᱚ ᱮᱠᱥᱼᱨᱮ ᱠᱚ ᱟᱨ ᱢᱟᱱᱮ ᱟᱭᱢᱟ ᱞᱮᱠᱟᱱ ᱡᱟᱦᱟᱸ ᱛᱤᱱᱟᱹᱜ ᱜᱮ ᱨᱳᱜᱽᱼᱟᱡᱟᱨᱠᱚ ᱢᱮᱱᱟ ᱡᱚᱛᱚ ᱞᱮᱠᱟᱱᱟᱜ ᱱᱚᱰᱮ ᱪᱤᱠᱤᱥᱥᱟ ᱦᱩᱭᱩᱜ ᱠᱟᱱᱟ ᱟᱨ ᱟᱹᱛᱤᱪᱪᱷᱟ ᱦᱩᱭᱩᱜ ᱠᱟᱱᱟ ᱚᱱᱟ ᱞᱟᱹᱜᱤᱫ ᱫᱚ ᱠᱳᱱᱳ ᱚᱥᱩᱵᱤᱫᱷᱟᱫᱚ ᱵᱟᱹᱱᱩᱜᱼᱟ ᱦᱮᱸ ᱦᱮᱸ ᱦᱮᱸ ᱦᱩᱸ ᱵᱟᱝ ᱵᱟᱝ ᱟᱹᱵᱤᱱ ᱴᱷᱤᱠᱜᱮᱭᱟ ᱛᱟᱦᱚᱞᱮ ᱠᱷᱟᱱ ᱚᱱᱠᱟ ᱡᱩᱫᱤ ᱵᱟᱯᱮ ᱦᱮᱡ ᱫᱟᱲᱮᱭᱟᱜᱼᱟ ᱮᱱᱛᱮᱫ ᱜᱟᱹᱰᱤᱠᱚ ᱚᱱᱠᱟ ᱵᱟᱹᱱᱩᱜ ᱠᱷᱟᱱ ᱮᱢᱵᱩᱞᱮᱱᱥᱠᱚᱞᱤᱧ ᱵᱷᱮᱡᱟᱭᱟ ᱴᱷᱤᱠᱜᱮᱭᱟ ᱚᱱᱟ ᱞᱟᱹᱜᱤᱫ ᱫᱚ ᱟᱞᱚᱵᱤᱱ ᱪᱤᱱᱛᱟᱹᱭᱟᱥᱮ ᱟᱨ ᱱᱚᱰᱮᱵᱤᱱ ᱦᱮᱡ ᱞᱮᱱᱠᱷᱟᱱᱜᱮ ᱟᱹᱵᱤᱱᱵᱤᱱ ᱵᱮᱥᱚ ᱜᱮᱭᱟ ᱚᱱᱟᱫᱚ ᱜᱮᱨᱮᱱᱴᱤᱞᱤᱧ ᱞᱟᱹᱭ ᱫᱟᱲᱮᱭᱟᱜ ᱠᱟᱱᱟ ᱪᱮᱫᱟᱜ ᱥᱮ ᱚᱱᱠᱟᱱᱠᱚ ᱟᱹᱰᱤᱜᱟᱱ ᱯᱮᱥᱮᱱᱴᱞᱤᱧ ᱵᱮᱥ ᱟᱠᱟᱫ ᱠᱚᱣᱟ ᱦᱮᱸ ᱢᱚᱡᱽ ᱦᱮᱸ ᱦᱮᱸ ᱦᱮᱸ ᱴᱷᱤᱠᱜᱮᱭᱟ ᱱᱚᱰᱮ ᱟᱹᱰᱤᱜᱟᱱ ᱦᱚᱲᱠᱚ ᱚᱱᱠᱟᱠᱚ ᱵᱮᱥ ᱟᱠᱟᱱᱟ ᱟᱨᱞᱮ ᱵᱮᱥᱮᱫ ᱠᱚᱜᱮᱭᱟ ᱱᱚᱰᱮ ᱡᱚᱛᱚ ᱦᱚᱲᱠᱚ ᱧᱩᱛᱩᱢᱟᱜᱼᱟ ᱱᱚᱰᱮ ᱟᱹᱰᱤ ᱱᱟᱯᱟᱭ ᱪᱤᱠᱤᱥᱥᱟ ᱦᱩᱭᱩᱜ ᱠᱟᱱᱟ ᱟᱛᱤᱪᱪᱷᱟ ᱦᱩᱭᱩᱜ ᱠᱟᱱᱟ ᱴᱷᱤᱠᱜᱮᱭᱟ ᱛᱟᱦᱚᱞᱮ ᱢᱟ ᱤᱱᱠᱟᱹᱜᱮ ᱛᱚᱵᱮ ᱦᱮᱸ ᱴᱷᱤᱠᱜᱮᱭᱟ ᱡᱟᱦᱟᱸᱞᱮᱠᱟ ᱠᱷᱟᱱ ᱯᱷᱳᱱᱵᱤᱱ ᱦᱟᱸᱜ ᱦᱮᱸ ᱴᱷᱤᱠ ᱛᱚᱵᱮ ᱢᱟ ᱦᱮᱸ ᱡᱚᱦᱟᱨᱜᱮ ᱢᱟ ᱫᱚᱦᱚᱭᱮᱫᱼᱟᱹᱞᱤᱧ